ᱟᱢ ᱟᱢᱟᱜ ᱵᱟᱜᱟᱱ ᱨᱮ ᱪᱮᱫ ᱪᱮᱫ ᱫᱟᱨᱮ ᱨᱚᱦᱚᱭ ᱮᱢ ᱠᱩᱥᱤᱭᱟᱜᱼᱟ ᱪᱮᱫ ᱫᱟᱨᱮᱢ ᱨᱚᱦᱚᱭ ᱟᱠᱟᱫᱟ ᱤᱧ ᱤᱧᱟᱹᱜ ᱵᱟᱜᱟᱱ ᱨᱮ ᱤᱧ ᱫᱚᱧ ᱠᱩᱥᱤᱭᱟᱜᱼᱟ ᱩᱞ ᱫᱟᱨᱮ ᱥᱩᱯᱟᱹᱨᱤ ᱫᱟᱨᱮ ᱠᱟᱱᱴᱷᱟᱲ ᱫᱟᱨᱮ ᱟᱨ ᱯᱤᱯᱟᱹ ᱫᱟᱨᱮ ᱚᱱᱟ ᱠᱚᱜᱮᱤᱧ ᱫᱚ ᱰᱷᱮᱨ ᱤᱧ ᱠᱩᱥᱤᱭᱟᱜᱼᱟ ᱠᱟᱨᱚᱱ ᱪᱮᱫᱟᱜ ᱩᱞ ᱫᱟᱨᱮ ᱫᱚ ᱩᱞ ᱦᱚᱸ ᱵᱤᱞᱤᱜ ᱥᱩᱢᱟᱹᱭ ᱩᱞ ᱡᱚᱢᱤᱧ ᱧᱟᱢᱟ ᱥᱮ ᱥᱩᱯᱟᱹᱨᱤ ᱥᱩᱢᱟᱹᱭ ᱦᱚᱸ ᱥᱩᱯᱟᱹᱨᱤ ᱵᱤᱞᱤ ᱡᱚᱢᱤᱧ ᱧᱟᱢᱟ ᱟᱨᱠᱟᱱᱴᱷᱟᱲ ᱦᱚᱸ ᱠᱟᱱᱴᱷᱟᱲ ᱵᱮᱞᱮᱜ ᱥᱳᱢᱳᱭᱟᱜ ᱠᱟᱱᱴᱷᱟᱲ ᱵᱮᱞᱮ ᱡᱚᱢᱟᱜ ᱦᱚᱸᱧ ᱧᱟᱢᱟ ᱥᱮ ᱠᱟᱱᱴᱷᱟᱲ ᱩᱛᱩ ᱦᱚᱸᱧ ᱧᱟᱢᱟ ᱥᱚᱵᱽᱡᱤ ᱦᱤᱥᱟᱹᱵᱮ ᱟᱨ ᱯᱤᱯᱟᱹ ᱫᱟᱨᱮ ᱦᱚᱸ ᱡᱮᱢᱚᱱ ᱯᱤᱯᱟᱹ ᱥᱚᱵᱽᱡᱤ ᱦᱤᱥᱟᱹᱵᱽ ᱦᱚᱸᱧ ᱩᱛᱩᱭᱟ ᱟᱨ ᱢᱟᱱᱮ ᱵᱮᱞᱮ ᱠᱟᱛᱮᱫ ᱦᱚᱸ ᱡᱚᱢᱤᱧ ᱧᱟᱢᱟ ᱚᱱᱟ ᱛᱮᱜᱮ ᱤᱧ ᱫᱚ ᱵᱤᱥᱤᱧ ᱠᱩᱥᱤᱭᱟᱜᱼᱟ ᱟᱨ ᱚᱱᱟ ᱥᱟᱶᱛᱮ ᱤᱧ ᱫᱚ ᱵᱟᱜᱟᱱ ᱨᱮ ᱵᱟᱦᱟ ᱫᱟᱨᱮ ᱠᱚᱧ ᱠᱩᱥᱤᱭᱟᱜᱼᱟ ᱵᱟᱦᱟ ᱫᱟᱨᱮ ᱫᱚ ᱧᱮᱞ ᱛᱮᱦᱚᱸ ᱟᱰᱤ ᱢᱚᱸᱡᱽ ᱧᱮᱞᱚᱜᱼᱟ ᱟᱨ ᱢᱟᱱᱮ ᱚᱲᱟᱜ ᱠᱚᱦᱚᱸ ᱟᱰᱤ ᱢᱚᱸᱡᱽ ᱢᱟᱱᱮ ᱥᱟᱡᱟᱣ ᱜᱮ ᱧᱮᱞᱚᱜᱼᱟ ᱵᱟᱦᱟ ᱫᱟᱨᱮ ᱧᱮᱞ ᱢᱮ ᱡᱟᱦᱟᱸᱭ ᱯᱟᱪᱮ ᱢᱤᱫ ᱦᱚᱲᱮ ᱠᱚᱭᱤᱧ ᱠᱷᱟᱱ ᱵᱟᱦᱟ ᱪᱟᱨᱟ ᱩᱱᱤ ᱦᱚᱸᱧ ᱮᱢ ᱫᱟᱲᱮᱣᱟᱭᱟ ᱟᱨ ᱚᱱᱟ ᱵᱟᱦᱟ ᱤᱧ ᱴᱷᱮᱱ ᱠᱷᱚᱱ ᱟᱨᱦᱚᱸ ᱟᱡ ᱮ ᱨᱚᱦᱚᱭᱟ ᱟᱨ ᱚᱱᱟ ᱦᱚᱸ ᱡᱮᱢᱚᱱ ᱟᱰᱤ ᱢᱚᱸᱡᱽ ᱧᱮᱞᱚᱜᱼᱟ ᱚᱱᱟ ᱜᱮ ᱤᱧ ᱫᱚᱧ ᱠᱩᱥᱤᱭᱟᱜᱼᱟ